ᱟᱹᱛᱩ ᱨᱮᱭᱟᱜ ᱨᱟᱹᱥᱠᱟᱹ ᱢᱮᱱᱛᱮ ᱫᱚ ᱤᱧᱟᱹᱜ ᱢᱚᱱᱮ ᱫᱩᱧ ᱞᱟᱹᱭᱟ ᱤᱧᱟᱜ ᱫᱚ ᱟᱞᱮ ᱟᱹᱛᱩ ᱨᱮ ᱡᱟᱦᱟᱸ ᱥᱟᱹᱨᱤ ᱥᱚᱦᱚᱨᱟᱭ ᱯᱚᱨᱚᱵᱽ ᱡᱟᱦᱟᱸ ᱞᱟᱠᱪᱟᱨ ᱤᱧᱟᱹᱜ ᱮᱱᱮᱡ ᱛᱤᱧ ᱟᱹᱰᱤ ᱨᱟᱹᱥᱠᱟᱹ ᱟᱹᱰᱤ ᱨᱚᱢᱚᱡ ᱤᱧ ᱵᱩᱡᱷᱟᱹᱣᱟ ᱪᱮᱫᱟᱜ ᱥᱮ ᱱᱚᱶ ᱟ ᱫᱚ ᱢᱚᱸᱬᱮ ᱥᱤᱧ ᱢᱚᱸᱬᱮ ᱧᱤᱫᱟᱹ ᱢᱟᱨᱟᱝ ᱢᱤᱫᱴᱟᱝ ᱠᱟᱦᱤ ᱤᱭᱟᱹ ᱢᱤᱫᱴᱟᱝ ᱫᱤᱱ ᱨᱮᱱᱟᱜ ᱨᱟᱹᱥᱠᱟᱹ ᱨᱮᱱᱟᱜ ᱫᱤᱱ ᱠᱟᱱᱟ ᱚᱱᱟ ᱮᱱᱮᱡ ᱥᱮᱨᱮᱧ ᱥᱚᱦᱚᱨᱟᱭ ᱮᱱᱮᱡ ᱫᱚ ᱪᱮᱫᱟᱜ ᱥᱮ ᱥᱟᱱᱛᱟᱲ ᱦᱚᱯᱚᱱ ᱛᱟᱞᱟᱨᱮ ᱫᱚ ᱟᱹᱰᱤ ᱞᱟᱠᱪᱟᱨ ᱨᱮᱱᱟᱜ ᱱᱚᱶᱟ ᱫᱚ ᱟᱹᱰᱤ ᱜᱚᱴᱟ ᱥᱟᱱᱟᱢ ᱡᱟᱠᱟᱛ ᱨᱮᱱ ᱡᱮᱜᱮᱫ ᱡᱟᱠᱟᱛ ᱥᱟᱱᱛᱟᱲ ᱟᱹᱫᱤᱵᱟᱹᱥᱤ ᱠᱚ ᱛᱤᱱᱟᱹᱜ ᱜᱟᱱ ᱢᱮᱱᱟᱜ ᱠᱚᱣᱟ ᱥᱚᱦᱚᱨᱟᱭ ᱮᱱᱮᱡ ᱫᱚ ᱪᱮᱫᱟᱜ ᱥᱮ ᱟᱹᱰᱤ ᱨᱟᱹᱥᱠᱟᱹ ᱨᱮᱭᱟᱜ ᱮᱱᱮᱡ ᱥᱮᱨᱮᱧ ᱠᱟᱱ ᱛᱟᱵᱚᱱᱟ ᱚᱱᱟ ᱮᱱᱮᱡ ᱥᱮᱨᱮᱧ ᱛᱟᱞᱟᱛᱮ ᱟᱹᱰᱤ ᱢᱟᱨᱟᱝ ᱥᱤᱠᱷᱱᱟᱹᱛᱮ ᱨᱮᱭᱟᱜ ᱢᱮᱱᱮ ᱨᱮᱭᱟᱜ ᱠᱟᱛᱷᱟ ᱠᱚᱦᱚᱸ ᱢᱮᱱᱟᱜᱼᱟ ᱟᱨ ᱡᱟᱦᱟᱸ ᱫᱚ ᱱᱤᱱ ᱧᱤᱫᱟᱹ ᱡᱟᱦᱟᱸ ᱫᱚ ᱨᱟᱹᱥᱠᱟᱹ ᱞᱟᱠᱪᱟᱨ ᱛᱟᱞᱟᱛᱮ ᱡᱟᱸᱦᱟᱭ ᱫᱮᱥ ᱫᱤᱥᱚᱢ ᱠᱟᱱ ᱦᱟᱱᱛᱮ ᱨᱮᱠᱷᱟᱱ ᱦᱟᱱᱛᱮ ᱠᱟᱹᱢᱤ ᱛᱟᱞᱟᱛᱮ ᱪᱟᱞᱟᱣ ᱟᱠᱟᱱ ᱨᱩᱭᱟᱹᱲ ᱚᱱᱟ ᱫᱚ ᱞᱟᱸᱜᱟ ᱟᱠᱟᱱ ᱚᱱᱟ ᱢᱚᱸᱬᱮ ᱥᱤᱧ ᱢᱚᱸᱬᱮ ᱧᱤᱫᱟᱹ ᱮᱱᱮᱡ ᱥᱮᱨᱮᱧ ᱨᱮᱭᱟᱜ ᱡᱟᱦᱟᱸ ᱨᱟᱹᱥᱠᱟᱹ ᱨᱚᱢᱚᱡᱽ ᱠᱟᱛᱷᱟ ᱠᱚ ᱠᱚ ᱩᱱᱠᱩ ᱠᱚ ᱞᱟᱹᱭ ᱥᱚᱫᱚᱨᱟ ᱮᱱᱮᱡ ᱥᱮᱨᱮᱧ ᱛᱟᱞᱟᱛᱮ ᱚᱱᱟ ᱠᱚ ᱚᱱᱟ ᱵᱩᱡᱷᱟᱹᱣ ᱠᱟᱛᱮᱫ ᱤᱧ ᱫᱚ ᱟᱹᱰᱤ ᱨᱟᱹᱥᱠᱟᱹᱧ ᱮᱱᱮᱡ ᱤᱧ ᱟᱴᱠᱟᱨᱟ ᱪᱮᱫᱟᱜ ᱥᱮ ᱥᱚᱦᱚᱨᱟᱭ ᱞᱮᱠᱟᱱ ᱫᱤᱱ ᱫᱚᱢ ᱟᱹᱰᱤ ᱱᱟᱯᱟᱭ ᱥᱮ ᱨᱟᱹᱥᱠᱟᱹ ᱨᱮᱭᱟᱜ ᱠᱟᱛᱷᱟ ᱠᱟᱱᱟ ᱡᱟᱦᱟᱸ ᱛᱮᱫᱚ ᱥᱮᱨᱢᱟ ᱯᱩᱨᱟᱹᱣ ᱢᱤᱫ ᱥᱮᱨᱢᱟ ᱯᱩᱨᱟᱹᱣ ᱢᱤᱫ ᱵᱚᱪᱷᱚᱨ ᱢᱤᱫ ᱵᱚᱪᱷᱚᱨ ᱢᱤᱫ ᱵᱚᱪᱷᱚᱨᱮ ᱢᱤᱫ ᱫᱷᱟᱣ ᱜᱮ ᱦᱩᱭᱩᱜᱼᱟ ᱥᱚᱦᱚᱨᱟᱭ ᱮᱱᱮᱡ ᱫᱚ ᱤᱧᱟᱜ ᱫᱚ ᱟᱹᱰᱤ ᱯᱷᱮᱵᱟᱨᱮᱴ ᱮᱱᱮᱡ ᱥᱮᱨᱮᱧ ᱢᱮᱱᱛᱤᱧ ᱵᱩᱡᱷᱟᱹᱣᱟ ᱱᱚᱶᱟ ᱜᱮ ᱤᱧᱟᱹᱜ ᱠᱟᱛᱷᱟ ᱫᱚ